ᱦᱮᱞᱳ ᱦᱮᱞᱳ ᱦᱮᱸ ᱟᱢ ᱴᱷᱮᱱ ᱪᱷᱚᱵᱤ ᱛᱩᱞᱟᱹᱜ ᱤᱧ ᱪᱟᱞᱟᱜ ᱞᱟᱹᱜᱤᱫ ᱛᱮᱦᱮᱧ ᱫᱚᱠᱟᱱᱮᱢ ᱠᱷᱩᱞᱟᱹᱣᱟᱥᱮ ᱵᱟᱝ ᱦᱮᱸ ᱯᱟᱥᱯᱳᱨᱴ ᱪᱷᱚᱵᱤᱧ ᱛᱩᱞᱟᱹᱜ ᱞᱟᱹᱜᱤᱫ ᱦᱮᱸ ᱟᱨ ᱪᱮᱫ ᱠᱚ ᱞᱟᱹᱭᱟ ᱢᱟᱱᱮ ᱡᱩᱫᱤ ᱵᱚᱲᱚ ᱪᱷᱚᱵᱤᱧ ᱛᱚᱞ ᱦᱚᱪᱚᱭᱟ ᱚᱠᱟᱞᱮᱠᱟ ᱠᱟᱹᱣᱰᱤ ᱞᱟᱜᱟᱜᱼᱟ ᱚ ᱟᱨ ᱯᱟᱥᱯᱳᱨᱴ ᱪᱷᱚᱵᱤ ᱨᱮᱫᱚ ᱚᱠᱟᱞᱮᱠᱟ ᱠᱟᱹᱣᱰᱤ ᱠᱩᱲᱤ ᱞᱟᱜᱟᱜ ᱜᱮᱭᱟ ᱚ ᱛᱟᱦᱞᱮ ᱫᱚᱠᱟᱱ ᱫᱚ ᱛᱤᱱ ᱠᱷᱚᱱᱟᱜ ᱡᱷᱤᱡ ᱛᱟᱦᱮᱱ ᱛᱟᱢ ᱜᱮᱭᱟ ᱦᱮᱸ ᱚ ᱟᱪᱪᱷᱟ ᱛᱟᱦᱞᱮᱧ ᱪᱟᱞᱟᱜᱼᱟ ᱦᱟᱸᱜ ᱦᱮᱸ ᱴᱷᱤᱠ ᱟᱪᱷᱮ ᱢᱟ